ᱦᱮᱸ ᱟᱞᱮ ᱥᱟᱢᱟᱝ ᱨᱮ ᱟᱞᱮ ᱥᱩᱨᱼᱥᱩᱯᱩᱨ ᱨᱮᱜᱮ ᱴᱚᱴᱟ ᱟᱞᱮᱭᱟᱜ ᱴᱚᱴᱷᱟ ᱨᱮᱜᱮ ᱦᱟᱥᱯᱟᱛᱟᱞ ᱥᱮ ᱥᱚᱨᱠᱟᱨᱤ ᱥᱟᱶᱟᱨ ᱛᱟᱞᱢᱟ ᱢᱮᱱᱟᱜᱼᱟ ᱡᱟᱦᱟᱸ ᱨᱮᱫᱚ ᱟᱹᱰᱤ ᱟᱞᱜᱟ ᱛᱮᱜᱮ ᱧᱟᱢᱚᱜᱼᱟ ᱨᱟᱱ ᱠᱚ ᱦᱚᱸ ᱡᱟᱦᱟᱸ ᱞᱮᱠᱟ ᱦᱟᱹᱥᱩ ᱢᱮᱭᱟ ᱡᱟᱦᱟᱱᱟᱜ ᱜᱮ ᱡᱚᱛᱚ ᱞᱮᱠᱟᱱᱟᱜ ᱜᱮ ᱥᱩᱵᱤᱫᱟ ᱢᱮᱱᱟᱜᱼᱟ ᱡᱟᱦᱟᱸ ᱫᱚ ᱚᱸᱰᱮ ᱪᱟᱞᱟᱣ ᱞᱮᱱᱠᱷᱟᱱ ᱞᱟᱹᱭ ᱠᱟᱛᱮ ᱠᱷᱟᱱ ᱜᱮ ᱧᱟᱢᱚᱜᱼᱟ ᱚᱱᱟ ᱞᱟᱹᱜᱤᱫᱛᱮ